ᱦᱮᱞᱳ ᱦᱮᱞᱳ ᱢᱟᱺᱡᱷᱤ ᱵᱟᱵᱟ ᱤᱧ ᱜᱮ ᱥᱟᱢ ᱢᱩᱨᱢᱩ ᱵᱟᱸᱠᱩᱲᱟ ᱠᱷᱚᱱ ᱤᱧ ᱢᱮᱱᱮᱫᱼᱟ ᱡᱚᱦᱟᱨ ᱜᱮ ᱤᱧ ᱫᱚ ᱵᱷᱟᱨᱚᱛ ᱨᱮᱱ ᱯᱨᱚᱥᱟᱥᱚᱱᱤ ᱫᱤᱜ ᱫᱤᱭᱮ ᱥᱚᱢᱟᱡᱽ ᱥᱩᱥᱟᱹᱨᱤᱭᱟᱹ ᱟᱹᱭᱩᱨᱤᱭᱟᱹ ᱠᱚᱣᱟᱜ ᱧᱩᱛᱩᱢ ᱵᱟᱲᱟᱭ ᱥᱟᱱᱟᱭᱮᱫᱤᱧ ᱠᱟᱱᱟ ᱟᱵᱮᱱ ᱴᱷᱮᱱ ᱠᱷᱚᱱ ᱟᱪᱪᱷᱟ ᱦᱮᱸ ᱟᱪᱪᱷᱟ ᱟᱪᱪᱷᱟ ᱟᱪᱪᱷᱟ ᱢᱟᱱᱮ ᱢᱩᱠᱩ ᱠᱚᱫᱚ ᱠᱚ ᱯᱨᱚᱥᱟᱥᱚᱱᱤᱠ ᱫᱤᱜ ᱫᱤᱭᱮ ᱠᱚ ᱪᱤᱱᱱᱤᱛᱚ ᱜᱮᱭᱟ ᱵᱟᱝ ᱢᱟᱱᱮ ᱠᱚ ᱩᱯᱨᱩᱢ ᱟᱠᱟᱫ ᱠᱚᱣᱟ ᱠᱚ ᱯᱨᱚᱥᱟᱥᱚᱱᱤᱠ ᱡᱮ ᱱᱩᱠᱩ ᱠᱚ ᱧᱮᱞ ᱴᱷᱤᱠ ᱟᱠᱟᱫ ᱠᱚᱣᱟ ᱡᱮ ᱱᱩᱠᱩᱣᱟᱜ ᱠᱟᱛᱷᱟ ᱛᱮ ᱯᱨᱚᱥᱟᱥᱚᱱᱤᱠ ᱠᱚᱠᱚ ᱟᱸᱡᱚᱢᱟ ᱟᱨ ᱱᱩᱠᱩ ᱠᱚᱣᱟᱜ ᱠᱟᱛᱷᱟ ᱛᱮ ᱫᱤᱥᱚᱢ ᱨᱮᱱ ᱦᱚᱲ ᱠᱚᱦᱚᱸ ᱥᱟᱱᱛᱟᱲ ᱵᱚᱭᱦᱟ ᱠᱚᱦᱚᱸ ᱠᱚ ᱡᱟᱣᱨᱟᱜᱼᱟ ᱱᱚᱝᱠᱟ ᱠᱚ ᱯᱚᱫ ᱨᱮᱱ ᱦᱚᱲ ᱠᱟᱱᱟ ᱠᱚ ᱦᱮᱸ ᱥᱮ ᱵᱟᱝ

ᱟᱪᱪᱷᱟ ᱟᱪᱪᱷᱟ ᱟᱪᱪᱷᱟ ᱵᱤᱨᱵᱟᱦᱟ ᱦᱟᱸᱥᱫᱟ ᱫᱚ ᱚᱠᱟ ᱨᱮᱱ ᱠᱟᱱᱟᱭ ᱚ ᱟᱹᱞᱤᱧ ᱞᱤᱧ ᱟᱸᱡᱚᱢ ᱟᱠᱟᱫᱼᱟ ᱡᱷᱟᱲᱜᱨᱟᱢ ᱧᱚᱜ ᱥᱮᱫ ᱨᱮᱱ ᱠᱟᱱᱟᱭ ᱚ ᱦᱮᱸ ᱟᱪᱪᱷᱟ ᱟᱨᱦᱚᱸ ᱚᱱᱠᱟ ᱜᱮ ᱢᱟᱱᱮ ᱯᱨᱚᱥᱟᱥᱚᱱᱤᱠ ᱠᱚ ᱚᱱᱠᱟ ᱠᱚ ᱧᱮᱞ ᱩᱯᱨᱩᱢ ᱵᱟᱲᱟ ᱟᱠᱟᱫ ᱠᱚᱣᱟ ᱚᱱᱠᱟ ᱮᱱᱮᱡ ᱥᱮᱨᱮᱧ ᱠᱚᱨᱮᱫ ᱥᱤᱝᱜᱟᱨ ᱟᱵᱚ ᱥᱟᱱᱛᱟᱲ ᱵᱚᱭᱦᱟ ᱠᱚ ᱚᱠᱚᱭ ᱠᱚ ᱢᱟᱱᱮ ᱚᱱᱠᱟᱱ ᱤᱱᱴᱟᱨ ᱱᱮᱥᱱᱮᱞ ᱨᱮ ᱢᱮᱱᱟᱜ ᱠᱚᱣᱟ ᱟᱪᱪᱷᱟ ᱟᱪᱪᱷᱟ ᱟᱪᱪᱷᱟ

ᱟᱭᱢᱟ ᱜᱮ ᱢᱮᱱᱟᱜ ᱠᱚᱣᱟ ᱵᱟᱝ ᱟᱨ ᱟᱪᱪᱷᱟ ᱱᱚᱝᱠᱟ ᱵᱷᱟᱨᱚᱛ ᱢᱚᱫᱽᱫᱷᱮ ᱨᱮ ᱡᱮ ᱟᱨᱦᱚᱸ ᱢᱤᱫᱴᱮᱱ ᱵᱟᱲᱟᱭ ᱥᱟᱱᱟᱭᱮᱫ ᱞᱤᱧᱟᱹ ᱵᱷᱟᱨᱚᱛ ᱢᱚᱫᱽᱫᱷᱮ ᱨᱮ ᱡᱮ ᱚᱱᱠᱟᱱ ᱢᱟᱱᱮ ᱥᱚᱝᱜᱚᱴᱷᱤᱠ ᱚᱱᱠᱟ ᱢᱤᱫᱴᱮᱱ ᱯᱟᱹᱴᱤ ᱡᱮ ᱢᱮᱱᱟᱜᱼᱟ ᱡᱮ ᱱᱤᱛᱳᱜ ᱥᱚᱢᱟᱡᱽ ᱥᱩᱥᱟᱨᱤᱭᱟᱹ ᱟᱵᱚ ᱦᱚᱲ ᱥᱚᱢᱟᱡᱽ ᱞᱟᱹᱜᱤᱫ ᱚᱱᱟ ᱠᱚ ᱠᱟᱹᱢᱤᱭᱮᱫᱟᱠᱚ ᱩᱱᱠᱩ ᱥᱚᱢᱟᱡᱽ ᱥᱩᱥᱟᱹᱨᱤᱭᱟᱹ ᱞᱟᱹᱜᱤᱫ ᱚᱱᱠᱟᱱ ᱥᱚᱝᱜᱚᱴᱷᱚᱱ ᱧᱩᱛᱩᱢ ᱢᱤᱫ ᱵᱟᱨ ᱵᱮᱱ ᱞᱟᱹᱭ ᱫᱟᱲᱮ ᱠᱮᱭᱟ ᱟᱪᱪᱷᱟ ᱡᱩᱢᱤ ᱨᱚᱠᱠᱷᱟ ᱠᱩᱢᱤᱴᱤ ᱢᱤᱫᱴᱮᱱ ᱟᱪᱪᱷᱟ ᱴᱷᱤᱠᱜᱮᱭᱟ ᱜᱚᱢᱠᱮ ᱴᱷᱤᱠᱜᱮᱭᱟ ᱟᱹᱰᱤ ᱟᱹᱰᱤ ᱥᱟᱨᱦᱟᱣ